ᱤᱧ ᱠᱩᱥᱤᱭᱟᱜ ᱨᱮᱥᱤᱯᱤ ᱫᱚ ᱴᱤᱵᱷᱤ ᱨᱮᱭᱟᱜ ᱠᱳᱠᱤᱝ ᱪᱮᱱᱮᱞ ᱠᱟᱱᱟ ᱚᱱᱟ ᱴᱤᱵᱷᱤ ᱨᱮᱭᱟᱜ ᱠᱳᱠᱤᱝ ᱪᱮᱱᱮᱞ ᱠᱷᱚᱱ ᱫᱚ ᱢᱮᱜᱤ ᱵᱮᱱᱟᱣ ᱤᱧ ᱪᱮᱫ ᱟᱠᱟᱫᱼᱟ ᱢᱮᱜᱤ ᱵᱮᱱᱟᱣᱫᱚ ᱟᱹᱰᱤᱜᱮ ᱟᱥᱟᱱᱟ ᱟᱨ ᱤᱧ ᱢᱮᱜᱤ ᱵᱮᱱᱟᱣ ᱫᱚ ᱟᱹᱰᱤ ᱵᱮᱱᱟᱜ ᱟᱹᱰᱤ ᱜᱮ ᱵᱮᱱᱟᱣ ᱤᱧ ᱠᱩᱥᱤᱭᱟᱜᱼᱟ ᱢᱮᱜᱤ ᱵᱮᱱᱟᱣ ᱨᱮᱫᱚ ᱥᱩᱱᱩᱢ ᱟᱨ ᱥᱩᱱᱩᱢ ᱫᱩᱞ ᱟᱛᱮ ᱟᱨ ᱯᱮᱸᱭᱟᱡᱽ ᱢᱟᱹᱨᱤᱪ ᱠᱚ ᱮᱢ ᱠᱟᱛᱮ ᱢᱮᱜᱤᱢ ᱮᱢ ᱠᱮᱜᱼᱟ ᱟᱨ ᱫᱟᱜ ᱠᱚᱢ ᱮᱢ ᱠᱮᱜᱼᱟ ᱦᱮᱰᱮᱡ ᱠᱟᱛᱮ ᱟᱨᱮᱢ ᱟᱬᱜᱚ ᱠᱮᱜᱼᱟ ᱚᱱᱟᱫᱚ ᱥᱟᱫᱷᱟᱨᱚᱱᱚᱜ ᱠᱟᱱᱟ ᱟᱨᱦᱚᱸ ᱟᱹᱰᱤ ᱞᱮᱠᱟᱱ ᱢᱮᱜᱤ ᱵᱮᱱᱟᱣ ᱠᱚ ᱢᱮᱱᱟᱜᱼᱟ ᱟᱹᱰᱤ ᱞᱮᱠᱟᱛᱮ ᱢᱮᱜᱤ ᱫᱚ ᱵᱮᱱᱟᱣ ᱜᱟᱱᱚᱜᱼᱟ ᱟᱫᱚ ᱤᱧᱫᱚ ᱱᱚᱣᱟ ᱜᱮ ᱟᱥᱟᱱᱤᱧ ᱵᱩᱡᱷᱟᱹᱣ ᱠᱮᱜᱼᱟ ᱚᱱᱟᱛᱮ ᱤᱧᱫᱚ ᱱᱚᱝᱠᱟᱱ ᱢᱮᱜᱤ ᱵᱮᱱᱟᱣ ᱜᱤᱧ ᱠᱩᱥᱤᱭᱟᱜᱼᱟ